ᱦᱚᱜᱼᱚᱸᱭ ᱡᱮ ᱥᱟᱱᱛᱟᱲ ᱠᱚᱣᱟᱜ ᱤᱧ ᱟᱯᱮ ᱡᱟᱦᱟᱸ ᱯᱮ ᱠᱩᱠᱞᱤ ᱠᱟᱱᱟ ᱛᱚ ᱚᱱᱟ ᱵᱟᱨᱮᱛᱮ ᱤᱧ ᱞᱟᱹᱭᱮᱜᱼᱟ ᱡᱮ ᱦᱚᱜᱼᱚᱸᱭ ᱟᱵᱚ ᱥᱟᱱᱛᱟᱲ ᱠᱚᱫᱚ ᱟᱹᱰᱤ ᱛᱟᱭᱚᱢ ᱨᱮᱜᱮ ᱢᱮᱱᱟᱜ ᱟᱠᱟᱫ ᱵᱚᱱᱟ ᱛᱚ ᱚᱞᱼᱯᱟᱲᱦᱟᱣ ᱵᱟ ᱥᱤᱠᱷᱱᱟᱹᱛ ᱛᱚ ᱚᱱᱟ ᱠᱷᱟᱹᱛᱤᱨᱛᱮ ᱟᱵᱚ ᱟᱹᱰᱤ ᱛᱟᱭᱚᱢ ᱨᱮᱜᱮ ᱢᱮᱱᱟᱜ ᱟᱠᱟᱫ ᱵᱚᱱᱟ ᱟᱨ ᱟᱵᱚᱫᱚ ᱢᱟᱱᱮ ᱟᱵᱚ ᱡᱟᱦᱟᱸ ᱛᱤᱥᱚᱜ ᱵᱷᱚᱵᱤᱥᱥᱚᱛ ᱟᱵᱚᱨᱮᱱ ᱜᱤᱫᱽᱨᱟᱹ ᱠᱚ ᱵᱚᱱ ᱯᱟᱲᱦᱟᱣ ᱚᱪᱚ ᱠᱚᱣᱟ ᱛᱟᱦᱚᱞᱮ ᱜᱮ ᱟᱵᱚᱫᱚ ᱵᱚᱱ ᱞᱟᱦᱟᱜᱼᱟ ᱡᱮᱢᱚᱱ ᱫᱤᱠᱩᱠᱚ ᱡᱚᱛᱚ ᱠᱤᱪᱷᱩ ᱛᱮᱜᱮ ᱠᱚ ᱞᱟᱦᱟ ᱜᱮᱭᱟ ᱮᱱᱠᱷᱟᱱ ᱩᱱᱠᱚᱣᱟᱜ ᱵᱷᱟᱹᱞᱟᱹᱭ ᱡᱚᱛᱚ ᱠᱤᱪᱷᱩᱜᱮ ᱢᱚᱡᱽ ᱜᱮᱛᱟᱠᱚᱣᱟ ᱚᱱᱟ ᱠᱷᱟᱹᱛᱤᱨᱛᱮ ᱩᱱᱠᱚ ᱫᱚ ᱞᱟᱦᱟ ᱟᱨ ᱞᱟᱦᱟ ᱨᱮᱜᱮᱠᱚ ᱛᱮᱦᱮᱱ ᱠᱟᱱᱟ ᱟᱨ ᱟᱵᱚ ᱦᱚᱲᱫᱚ ᱟᱵᱚ ᱥᱟᱱᱛᱟᱲ ᱦᱚᱯᱚᱱᱫᱚ ᱟᱹᱨᱤᱼᱪᱟᱹᱞᱤ ᱵᱟᱵᱚᱱ ᱢᱟᱱᱟᱣᱟ ᱚᱞᱼᱯᱟᱲᱦᱟᱣ ᱛᱮᱵᱚᱱ ᱠᱚᱢ ᱜᱮᱭᱟ ᱮᱱᱠᱷᱟᱱ ᱦᱟᱺᱰᱤ ᱯᱟᱹᱣᱨᱟᱹ ᱧᱩ ᱛᱮᱵᱚᱱ ᱡᱟᱹᱥᱛᱤ ᱜᱮᱭᱟ ᱚᱱᱟ ᱠᱷᱟᱹᱛᱤᱨᱛᱮ ᱟᱵᱚᱫᱚ ᱦᱚᱜᱼᱚᱸᱭ ᱢᱟᱱᱮ ᱡᱚᱛᱚ ᱦᱚᱲᱠᱷᱚᱡ ᱵᱚᱱ ᱛᱟᱭᱚᱢ ᱜᱮᱭᱟ ᱟᱨ ᱦᱚᱜᱼᱚᱸᱭ ᱡᱮ ᱡᱟᱦᱟᱸ ᱯᱮᱱᱥᱚᱱ ᱡᱟᱦᱟᱸ ᱢᱮᱱᱟᱜᱼᱟ ᱤᱧᱫᱚ ᱱᱚᱝᱠᱟᱱ ᱠᱟᱹᱢᱤ ᱠᱚᱫᱚ ᱵᱟᱝ ᱤᱧ ᱧᱟᱢ ᱟᱠᱟᱫᱟ ᱛᱚ ᱤᱧᱦᱚᱸ ᱚᱞ ᱯᱟᱲᱦᱟᱜ ᱠᱟᱹᱱᱟᱹᱧ ᱛᱚ ᱤᱱᱟᱹ ᱱᱤᱭᱟᱹ ᱢᱟᱱᱮ ᱠᱟᱹᱢᱤ ᱠᱚᱫᱚ ᱵᱟᱝ ᱤᱧ ᱧᱟᱢ ᱟᱠᱟᱫᱟ ᱯᱮᱱᱥᱮᱱ ᱦᱚᱸ ᱵᱟᱝ ᱤᱧ ᱧᱟᱢᱮᱫᱼᱟ ᱛᱚ ᱡᱟᱦᱟᱸᱭ ᱜᱮ ᱢᱟᱱᱮ ᱟᱵᱚ ᱡᱟᱦᱟᱸᱭ ᱜᱮ ᱠᱷᱚᱡᱚᱜ ᱯᱮ ᱡᱮ ᱟᱵᱚ ᱥᱟᱱᱛᱟᱲ ᱥᱚᱢᱟᱡᱽ ᱟᱹᱨᱤᱪᱼᱟᱹᱞᱤ ᱡᱮᱱᱚ ᱞᱟᱦᱟ ᱤᱫᱤᱜ ᱢᱟ ᱚᱱᱟ ᱠᱷᱟᱹᱛᱤᱨ ᱛᱮ ᱤᱧ ᱢᱮᱱᱮᱫᱼᱟ ᱡᱮ ᱢᱟᱱᱮ ᱟᱵᱚ ᱡᱮᱱᱚ ᱞᱟᱦᱟᱜᱵᱚᱱ ᱢᱟ ᱛᱚ ᱚᱱᱟᱜᱮ ᱟᱵᱚ ᱥᱚᱵᱽ ᱥᱚᱢᱚᱭ ᱵᱚᱱ ᱠᱷᱚᱡᱚᱜᱼᱟ ᱡᱮ ᱟᱵᱚ ᱥᱟᱱᱛᱟᱲ ᱥᱚᱢᱟᱡᱽ ᱟᱹᱨᱤᱼᱪᱟᱹᱞᱤ ᱫᱚ ᱞᱟᱦᱟᱜ ᱢᱟ ᱡᱮᱢᱚᱱ ᱟᱵᱚ ᱡᱚᱛᱚ ᱠᱤᱪᱷᱩᱵᱚᱱ ᱠᱚᱨᱟᱣ ᱫᱟᱲᱮᱜᱼᱟ